ᱯᱚᱞᱴᱤ ᱥᱤᱢ ᱟᱹᱥᱩᱞ ᱫᱚ ᱟᱹᱰᱤ ᱤᱭᱟᱹ ᱡᱟᱭᱜᱟ ᱫᱚᱨᱠᱟᱨᱟ ᱟᱨ ᱥᱤᱛᱩᱝ ᱞᱚᱞᱚ ᱦᱚᱸ ᱵᱟᱠᱚ ᱥᱟᱦᱟᱣᱟ ᱩᱢᱩᱞ ᱠᱚ ᱫᱚᱨᱠᱟᱨᱟ ᱩᱱᱠᱩ ᱞᱟᱹᱜᱤᱫ ᱚᱲᱟᱜ ᱫᱩᱣᱟᱹᱨ ᱫᱚᱨᱠᱟᱨᱟ ᱟᱨ ᱡᱚᱢ ᱫᱚᱨᱠᱟᱨᱟ ᱫᱟᱜ ᱫᱚᱨᱠᱟᱨᱟ ᱩᱱᱠᱩ ᱞᱟᱹᱜᱤᱫ ᱟᱹᱰᱤ ᱱᱟᱯᱟᱭ ᱛᱮ ᱩᱱᱠᱩ ᱫᱚ ᱡᱚᱛᱚᱱ ᱞᱮᱠᱚ ᱮᱱᱟᱟᱝ ᱨᱩᱣᱟᱹ ᱦᱟᱹᱥᱩ ᱦᱚᱸ ᱧᱟᱢ ᱜᱚᱫ ᱠᱚᱣᱟ ᱮᱱᱠᱷᱟᱱ ᱩᱱᱠᱩ ᱦᱚᱸ ᱨᱟᱱ ᱢᱩᱨᱜᱟᱹᱱ ᱫᱚᱨᱠᱟᱨᱚᱜ ᱠᱟᱱᱟ ᱨᱟᱱ ᱞᱮᱠᱚ ᱮᱱᱟ ᱵᱟᱠᱷᱟᱱ ᱠᱚ ᱜᱚᱡ ᱜᱚᱫᱚᱜᱼᱟ ᱫᱟᱜ ᱠᱚ ᱫᱚᱨᱠᱟᱨᱟ ᱩᱱᱠᱩ ᱞᱟᱹᱜᱤᱫ ᱫᱚ ᱫᱟᱜ ᱮᱢ ᱯᱟᱹᱴᱤ ᱠᱚ ᱦᱩᱭᱩᱜᱼᱟ ᱩᱱᱠᱩ ᱞᱟᱹᱜᱤᱫ ᱫᱚ ᱯᱟᱹᱴᱤ ᱠᱚ